ᱯᱟᱵᱡᱤ ᱟᱨ ᱯᱨᱤᱯᱷᱟᱭᱟᱨ ᱵᱷᱤᱰᱭᱚᱜᱮᱢ ᱵᱟᱵᱚᱛᱛᱮᱧ ᱥᱚᱱᱛᱚᱨ ᱜᱮᱭᱟ ᱟᱨ ᱤᱧ ᱯᱷᱨᱤᱯᱷᱟᱭᱟᱨ ᱜᱮᱢ ᱜᱟᱹᱛᱤᱡ ᱤᱭᱟᱹᱛᱮ ᱯᱟᱲᱦᱟᱜ ᱥᱮᱫ ᱜᱮ ᱢᱚᱱ ᱵᱟᱝ ᱦᱮᱡ ᱟᱹᱧᱟᱹ ᱤᱧ ᱚᱱᱟᱛᱮ ᱜᱮᱢ ᱜᱟᱹᱛᱤᱜ ᱜᱮ ᱵᱟᱹᱧ ᱠᱩᱥᱤᱭᱟᱜᱼᱟ